ᱦᱮᱸ ᱦᱮᱞᱚ ᱦᱮᱸ ᱦᱮᱸ ᱯᱩᱨᱵᱚ ᱵᱚᱨᱫᱷᱚᱢᱟᱱ ᱡᱮᱞᱟ ᱦᱮᱸ ᱞᱟ ᱭᱢᱮ ᱟᱞᱮ ᱤᱧ ᱡᱟᱦᱟᱸ ᱮᱨᱤᱭᱟ ᱡᱟᱭᱜᱟᱨᱮᱧ ᱵᱟᱥᱚᱜᱼᱟ ᱱᱤᱭᱟᱹ ᱯᱩᱨᱵᱚ ᱵᱚᱨᱫᱷᱚᱢᱟᱱ ᱵᱷᱟᱛᱠᱚᱸᱱᱰᱟ ᱵᱩᱫᱽᱵᱩᱫ ᱛᱷᱟᱱᱟ ᱮᱨᱤᱭᱟ ᱨᱮ ᱤᱧᱟᱹᱜ ᱵᱟᱥᱤᱱᱫᱟ ᱛᱟ ᱟᱞᱮ ᱱᱤᱭᱟ ᱮᱨᱤᱭᱟ ᱨᱮ ᱱᱮᱛᱚᱜ ᱪᱟᱥ ᱵᱟᱥ ᱞᱮᱠᱟᱛᱮ ᱵᱚᱨᱥᱟ ᱨᱮ ᱦᱩᱲᱩ ᱪᱟᱥ ᱦᱩᱭᱩᱜ ᱟ ᱱᱚᱣᱟ ᱵᱚᱨᱥᱟ ᱠᱟᱞ ᱢᱚᱣᱥᱩᱢ ᱨᱮ ᱟᱨ ᱚᱱᱟ ᱠᱚ ᱥᱟᱢᱴᱟᱣ ᱵᱟᱲᱟ ᱠᱟᱛᱮᱫ ᱵᱚᱨᱚ ᱵᱚᱨᱚ ᱦᱩᱲᱩ ᱟᱨ ᱠᱤᱪᱷᱩ ᱠᱤᱪᱷᱩ ᱨᱩᱵᱤ ᱪᱟᱥ ᱱᱚᱶᱟ ᱥᱤᱛ ᱠᱟᱞᱤᱱ ᱱᱚᱶᱟ ᱨᱟᱵᱟᱝ ᱨᱮᱭᱟᱜ ᱨᱩᱵᱤ ᱪᱟᱥ ᱦᱩᱭᱩᱜᱼᱟ ᱛᱩᱲᱤ ᱜᱩᱦᱩᱢ ᱟ ᱞᱩ ᱟᱫᱚ ᱟᱞᱮ ᱱᱚᱶᱟ ᱮᱨᱤᱭᱟ ᱨᱮ ᱥᱮ ᱱᱚᱶᱟ ᱪᱚᱛᱛᱚᱨ ᱨᱮ ᱡᱟᱦᱟᱸ ᱦᱩᱲᱩ ᱪᱟᱥ ᱦᱩᱭᱩᱜ ᱟ ᱟᱫᱚ ᱦᱳᱲᱳ ᱪᱟᱥ ᱦᱚᱸ ᱱᱤᱛᱚᱜ ᱫᱤᱱᱜᱮ ᱫᱤᱱ ᱨᱟᱥᱟᱭᱱᱤᱠ ᱥᱟᱨ ᱨᱮᱭᱟᱜ ᱫᱟᱢ ᱰᱷᱮᱨ ᱟᱠᱟᱱᱟ ᱚᱱᱟ ᱠᱟ ᱭ ᱛᱮ ᱟ ᱰᱤ ᱩᱛᱟ ᱨ ᱪᱟ ᱥᱤ ᱠᱩ ᱞᱟᱸᱜᱟ ᱪᱟᱵᱟ ᱟᱠᱟᱱᱟ ᱢᱟᱱᱮ ᱱᱚᱶᱟ ᱪᱟᱥ ᱪᱮᱛᱟᱱᱨᱮ ᱢᱟᱱᱮ ᱠᱷᱟ ᱞᱤ ᱥᱟᱨ ᱨᱮᱭᱟᱜ ᱫᱟᱢ ᱨᱟᱥᱟᱭᱱᱤᱠ ᱥᱟᱨ ᱥᱮ ᱨᱟᱱ ᱨᱮᱭᱟᱜ ᱡᱟ ᱫᱟᱢ ᱟᱫ ᱡᱩᱫᱤ ᱵᱤᱱ ᱢᱮᱱᱮᱫ ᱠᱷᱟᱱ ᱟᱯᱮ ᱯᱟᱦᱴᱟ ᱠᱷᱚᱱ ᱟᱞᱮ ᱪᱟ ᱥᱤ ᱞᱟ ᱜᱤᱫ ᱜᱚᱲᱚ ᱥᱚᱯᱚᱦᱚᱫ ᱯᱮ ᱮᱢ ᱫᱟᱲᱮᱭᱟᱜ ᱟ ᱛᱟᱦᱞᱮ ᱟᱞᱮ ᱚᱠᱟ ᱞᱮᱠᱟᱞᱮ ᱧᱟᱢᱟ ᱤᱭᱟ ᱠᱟ ᱴᱤᱡ ᱞᱟ ᱭᱢᱮ ᱟᱪᱪᱷᱟ ᱠᱟ ᱴᱤᱡ ᱤᱧ ᱵᱟᱲᱟᱭ ᱫᱟᱲᱮᱭᱟᱜ ᱟ ᱡᱮ ᱟᱯᱮ ᱯᱟᱦᱴᱟ ᱠᱷᱚᱡ ᱟᱞᱮ ᱪᱮᱫ ᱠᱚ ᱪᱟ ᱥᱤ ᱩᱯᱚᱨ ᱨᱮ ᱜᱚᱲᱚ ᱥᱚᱯᱚᱫ ᱞᱮ ᱧᱟᱢ ᱫᱟᱲᱮᱭᱟᱜ ᱟ ᱦᱮᱸ ᱦᱮᱸ ᱢᱟᱱᱮ ᱠᱤᱪᱷᱩ ᱠᱤᱪᱷᱩ ᱮᱨᱤᱭᱟ ᱡᱟᱦᱟᱸ ᱠᱚ ᱢᱟᱱᱮ ᱯᱷᱟᱠᱟ ᱜᱮᱭᱟ ᱯᱚᱞᱚᱴ ᱚᱛᱷᱚᱪᱚ ᱫᱟᱜ ᱟᱫᱷᱟᱨ ᱵᱟ ᱱᱩᱜᱼᱟ ᱚᱱᱠᱟᱱ ᱯᱚᱞᱚᱴ ᱨᱮᱦᱚᱸ ᱡᱩᱫᱤ ᱟᱯᱮ ᱫᱟᱜ ᱨᱮᱭᱟᱜ ᱵᱚᱵᱚᱥᱛᱟ ᱦᱩᱭᱩᱜᱟ ᱟᱯᱮ ᱯᱚᱠᱷᱚ ᱠᱷᱚᱱ ᱛᱟᱦᱞᱮ ᱠᱷᱟᱱ ᱦᱚᱸ ᱟᱭᱢᱟ ᱪᱟ ᱥᱤ ᱟᱞᱮᱞᱮ ᱩᱯᱚᱠᱨᱤᱛᱚᱜ ᱟ ᱛᱟᱦᱞᱮ ᱢᱟᱱᱮ ᱠᱤᱪᱷᱩ ᱥᱟᱨ ᱦᱚᱸ ᱥᱮ ᱱᱟᱶᱟ ᱱᱟᱶᱟ ᱥᱟᱨᱴᱤᱯᱟᱤᱴ ᱤᱛᱟ ᱦᱚᱸ ᱟᱯᱮ ᱯᱟᱦᱴᱟ ᱠᱷᱚᱡ ᱟᱢ ᱟᱞᱮ ᱜᱚ ᱟᱭᱢᱟ ᱜᱚᱲᱚ ᱞᱮ ᱧᱟᱢ ᱫᱟᱲᱮᱭᱟᱜᱼᱟ

ᱟᱞᱮ ᱟ ᱛᱩᱨᱮ ᱠᱩᱲᱤ ᱵᱟᱭᱤᱥ ᱡᱚᱱ ᱱᱤᱭᱮ ᱛᱟᱦᱞᱮ ᱞᱮ ᱡᱟᱣᱨᱟᱜ ᱟ ᱟᱯᱮ ᱦᱤᱡᱩᱜ ᱯᱮ ᱪᱮᱫ ᱞᱮᱠᱟ ᱩᱸᱜᱽ ᱦᱮᱸ ᱟᱰᱮ ᱯᱟᱥᱮ ᱦᱚᱸ ᱦᱮᱸ ᱚᱱᱟᱢᱟ ᱟᱨᱦᱚᱸ ᱵᱷᱟᱞᱤ ᱜᱮ ᱦᱩᱭᱩᱜᱼᱟ ᱟᱥᱮ ᱯᱟᱥᱮ ᱟᱨᱦᱚᱸ ᱛᱤᱱᱟ ᱜ ᱡᱟᱛᱮ ᱥᱟᱸᱝᱜᱮ ᱛᱟᱦᱮᱸ ᱞᱮᱱ ᱠᱷᱟᱡ ᱦᱚᱭ ᱴᱷᱤᱠ ᱜᱮᱭᱟ ᱛᱚᱵᱮ ᱢᱟ ᱛᱚᱵᱮ ᱱᱤᱛᱚᱜ ᱫᱚ ᱤᱱᱠᱟ ᱜᱮᱞᱟᱝ ᱜᱟᱞᱢᱟᱨᱟᱣᱟ ᱡᱚᱦᱟᱨ ᱜᱮ